ᱠᱳᱵᱷᱤᱰ ᱱᱟᱭᱤᱱᱴᱤᱱ ᱫᱚ ᱟᱹᱰᱤ ᱢᱚᱦᱟ ᱟᱹᱰᱤ ᱢᱟᱨᱟᱝ ᱢᱚᱦᱟᱢᱟᱨᱤ ᱨᱳᱜ ᱛᱟᱦᱮᱸ ᱠᱟᱱᱟ ᱱᱤᱭᱟᱹ ᱨᱳᱜ ᱫᱚ ᱱᱤᱭᱟᱹ ᱨᱳᱜ ᱫᱚ ᱟᱹᱰᱤ ᱵᱚᱛᱨᱟᱱ ᱨᱩᱣᱟᱹ ᱛᱟᱦᱮᱸ ᱠᱟᱱᱟ ᱱᱤᱭᱟᱹ ᱢᱚᱦᱟᱢᱟᱨᱤ ᱛᱟᱦᱮᱸ ᱠᱟᱱᱟ ᱮᱵᱚᱝ ᱱᱤᱭᱟᱹ ᱫᱚ ᱯᱨᱚᱛᱷᱚᱢ ᱫᱚ ᱪᱤᱱ ᱫᱤᱥᱚᱢ ᱠᱷᱚᱱᱜᱮ ᱮᱦᱚᱵ ᱞᱮᱱᱟ ᱪᱟᱭᱱᱟ ᱠᱷᱚᱱ ᱡᱟᱦᱟᱸ ᱮᱦᱚᱵ ᱞᱮᱱᱟ ᱠᱤᱱᱛᱩ ᱱᱤᱭᱟᱹ ᱟᱥᱛᱮ ᱟᱥᱛᱮ ᱛᱮ ᱜᱳᱴᱟ ᱫᱤᱥᱚᱢᱜᱮ ᱯᱟᱥᱱᱟᱣ ᱞᱮᱱᱟ ᱮᱵᱚᱝ ᱯᱟᱥᱱᱟᱣ ᱠᱟᱛᱮᱫ ᱟᱵᱚ ᱵᱷᱟᱨᱚᱛ ᱫᱤᱥᱚᱢ ᱨᱮᱦᱚᱸ ᱦᱮᱡ ᱟᱠᱟᱱ ᱛᱟᱦᱮᱸᱫ ᱫᱤᱭᱮ ᱦᱮᱡ ᱠᱷᱟᱹᱛᱤᱨ ᱟᱵᱚ ᱢᱟᱱᱮ ᱟᱞᱮ ᱠᱚ ᱦᱚᱯᱲ ᱠᱚᱸᱦᱚ ᱫᱚᱢᱮ ᱜᱮᱠᱚ ᱵᱚᱛᱚᱨᱟᱱ ᱛᱟᱦᱮᱸᱫ ᱡᱮ ᱱᱤᱭᱟᱹ ᱨᱩᱣᱟᱹ ᱠᱷᱚᱱ ᱪᱤᱠᱟᱹ ᱨᱤᱦᱟᱹᱭ ᱠᱚ ᱧᱟᱢᱟ ᱠᱤᱱᱛᱩ ᱱᱤᱭᱟᱹ ᱨᱤᱠᱟᱹ ᱵᱟᱝ ᱱᱤᱭᱟᱹ ᱨᱤᱠᱟᱹ ᱵᱟᱝ ᱠᱚ ᱧᱟᱢ ᱮᱜ ᱛᱟᱦᱮᱫ ᱮᱸᱜ ᱟᱹᱰᱤ ᱡᱟᱹᱥᱛᱤ ᱟᱹᱰᱤ ᱡᱟᱹᱥᱛᱤ ᱜᱮ ᱵᱚᱦᱚᱜ ᱦᱟᱹᱥᱩ ᱠᱟᱱ ᱛᱟᱦᱮᱸᱫ ᱮᱵᱚᱝ ᱦᱚᱲᱢᱚ ᱦᱚᱸ ᱟᱹᱰᱤ ᱡᱳᱨ ᱞᱚᱞᱚᱜ ᱠᱟᱱ ᱛᱟᱦᱮᱸᱫ ᱥᱮᱭ ᱠᱷᱟᱹᱛᱤᱨ ᱛᱮᱦᱚᱸ ᱫᱚᱢᱮᱜᱮ ᱫᱚᱢᱮᱜᱮ ᱵᱚᱛᱚᱨ ᱠᱚ ᱵᱩᱡᱷᱟᱹᱣ ᱮᱫ ᱛᱟᱦᱮᱱ ᱮᱵᱚᱝ ᱦᱚᱲ ᱦᱚᱸ ᱟᱹᱰᱤ ᱟᱸᱴ ᱟᱹᱰᱤ ᱡᱟᱹᱥᱛᱤ ᱜᱮᱠᱚ ᱜᱚᱡ ᱞᱮᱱᱟ ᱚᱱᱟ ᱠᱷᱟᱹᱛᱤᱨ ᱛᱮ ᱟᱞᱮ ᱟᱥᱮ ᱯᱟᱥᱮ ᱨᱮᱱ ᱦᱚᱲ ᱠᱚᱦᱚᱸ ᱱᱤᱭᱟᱹ ᱠᱳᱵᱷᱤᱰ ᱱᱟᱭᱤᱱᱴᱤᱱ ᱦᱩᱭ ᱞᱮᱱᱠᱷᱟᱱ ᱩᱱᱠᱩᱣᱟᱜ ᱚᱲᱟᱜ ᱨᱮ ᱵᱟᱠᱚ ᱪᱟᱞᱟᱜ ᱠᱟᱱ ᱛᱟᱦᱮᱸᱫ ᱥᱮ ᱩᱱᱠᱩ ᱦᱚᱲ ᱥᱚᱛᱮᱜ ᱵᱟᱠᱚ ᱧᱟᱯᱟᱢᱚᱜ ᱠᱟᱱ ᱛᱟᱦᱮᱸᱫ ᱮᱵᱚᱝ ᱵᱟᱦᱨᱮ ᱨᱮ ᱡᱟᱛᱮ ᱠᱚᱢ ᱠᱚ ᱩᱰᱩᱠ ᱫᱟᱲᱮᱭᱟᱜᱼᱟ ᱚᱱᱠᱟ ᱚᱱᱠᱟᱠᱚ ᱵᱮᱵᱚᱥᱛᱷᱟ ᱚᱱᱠᱟᱱ ᱚᱱᱠᱟᱱ ᱯᱚᱨᱤᱥᱛᱷᱤᱛᱤ ᱦᱱᱮᱡ ᱞᱮᱱᱟ ᱮᱵᱚᱝ ᱚᱱᱟ ᱥᱟᱶ ᱥᱟᱶᱛᱮ ᱟᱞᱮ ᱚᱲᱟᱜ ᱨᱮᱱ ᱦᱚᱲ ᱦᱚᱸ ᱟᱹᱞᱤᱧ ᱵᱟᱨᱦᱚᱲᱟᱜ ᱟᱞᱮ ᱚᱲᱟᱜ ᱨᱮᱱ ᱵᱟᱨᱦᱚᱲ ᱟᱧᱢ ᱞᱮᱫ ᱞᱤᱧᱟᱹ ᱟᱹᱞᱤᱧ ᱦᱚᱸ ᱚᱱᱠᱟ ᱰᱟᱠᱛᱟᱨᱟᱜ ᱯᱚᱨᱟᱢᱚᱨᱥᱚ ᱦᱟᱛᱟᱣ ᱠᱟᱛᱮᱫ ᱜᱮ ᱚᱲᱟᱜ ᱪᱳᱫᱽᱫᱳ ᱫᱤᱱ ᱚᱲᱟᱜ ᱨᱮᱞᱤᱧ ᱛᱟᱦᱮᱸ ᱠᱟᱱᱟ ᱮᱵᱚᱝ ᱟᱹᱞᱤᱧ ᱡᱟᱦᱟᱸ ᱵᱟᱛᱷᱨᱩᱢ ᱠᱚᱞᱤᱧ ᱵᱮᱵᱚᱦᱟᱨᱮᱫ ᱠᱟᱱ ᱛᱟᱦᱮᱸᱱᱟ ᱚᱱᱟ ᱵᱟᱛᱷᱨᱩᱢ ᱠᱚᱫᱚ ᱩᱱᱠᱩ ᱫᱚ ᱵᱟᱠᱚ ᱵᱮᱵᱚᱦᱟᱨᱮᱫ ᱛᱟᱦᱮᱸᱫ ᱮᱵᱚᱝ ᱡᱚᱢ ᱧᱩ ᱠᱚᱸᱦᱚ ᱟᱹᱞᱤᱧ ᱫᱚ ᱡᱩᱫᱟᱹᱱ ᱡᱩᱫᱟᱹᱛᱮ ᱵᱟ ᱟᱞᱟᱫᱟ ᱛᱮᱠᱚ ᱮᱢᱟᱣᱟᱞᱤᱧ ᱠᱟᱱ ᱛᱟᱦᱮᱱᱫ ᱟᱹᱞᱤᱧ ᱥᱟᱛᱮᱜ ᱫᱚ ᱵᱟᱠᱚ ᱡᱚᱢ ᱧᱩᱭᱮᱫ ᱛᱟᱦᱮᱸᱫ ᱮᱭ ᱪᱷᱟᱲᱟᱣ ᱟᱹᱞᱤᱧ ᱫᱚ ᱰᱟᱠᱛᱟᱨᱟᱜ ᱯᱚᱨᱟᱢᱚᱨᱥᱚ ᱱᱤᱭᱮ ᱜᱮ ᱪᱳᱫᱫᱽᱳ ᱫᱤᱱ ᱟᱞᱟᱫᱟ ᱞᱤᱧ ᱛᱟᱦᱮᱸ ᱠᱟᱱᱟ ᱛᱟᱪᱷᱟᱲᱟ ᱱᱤᱭᱟᱹ ᱨᱮᱱᱟᱜ ᱠᱤᱪᱷᱩ ᱥᱚᱨᱛᱚ ᱛᱟᱦᱮᱸ ᱠᱟᱱᱟ ᱥᱚᱨᱛᱚ ᱢᱟᱱᱮ ᱛᱟᱸᱦᱮ ᱠᱟᱱᱟ ᱡᱮ ᱱᱤᱭᱟᱹ ᱠᱚᱵᱷᱤᱰ ᱱᱥᱟᱭᱤᱱᱴᱤᱱ ᱦᱩᱭ ᱞᱮᱱᱠᱷᱟᱱ ᱥᱮ ᱠᱳᱵᱷᱤᱰ ᱱᱟᱭᱤᱱᱴᱤᱱ ᱵᱟᱝ ᱦᱳᱭᱳᱜ ᱠᱷᱟᱹᱛᱤᱨ ᱛᱮ ᱟᱢᱟᱜ ᱢᱚᱪᱟᱨᱮ ᱢᱟᱥᱠ ᱛᱚᱞ ᱠᱟᱜ ᱦᱩᱭᱩᱜ ᱛᱟᱢᱟ ᱮᱵᱚᱝ ᱥᱟᱵᱟᱱ ᱫᱤᱭᱮ ᱵᱟᱨ ᱵᱟᱨ ᱛᱤ ᱟᱨᱩᱵ ᱦᱩᱭᱩᱜ ᱛᱟᱢᱟ ᱟᱵᱟᱨ ᱥᱮᱱᱤᱴᱟᱭᱡᱟᱨ ᱠᱚᱨᱟᱣ ᱦᱩᱭᱩᱜ ᱛᱟᱢᱟ ᱛᱤ ᱵᱟ ᱞᱚᱞᱚ ᱞᱚᱞᱚ ᱡᱟᱦᱟᱸᱱᱟᱜ ᱡᱤᱱᱤᱥ ᱡᱚᱢ ᱦᱩᱭᱩᱜ ᱛᱟᱢᱟ ᱛᱟᱦᱞᱮ ᱠᱷᱟᱱ ᱫᱚ ᱵᱟᱝ ᱦᱩᱭᱩᱜᱼᱟ ᱚᱱᱠᱟᱱᱟᱜ ᱛᱟᱦᱮᱸ ᱠᱟᱱᱟ ᱮᱵᱚᱝ ᱟᱹᱞᱤᱧ ᱟᱹᱞᱤᱧ ᱡᱮᱦᱮᱛᱩ ᱵᱟᱨ ᱦᱚᱲ ᱦᱩᱭ ᱞᱮᱱ ᱛᱟᱹᱞᱤᱧᱟ ᱥᱮᱦᱮᱛᱩ ᱟᱹᱞᱤᱧ ᱫᱚ ᱟᱞᱟᱫᱟ ᱟᱹᱞᱤᱧᱟᱜ ᱟᱞᱮᱭᱟᱜ ᱚᱲᱟᱜ ᱦᱚᱲ ᱠᱷᱚᱱ ᱟᱹᱰᱤ ᱟᱞᱟᱫᱟ ᱨᱮᱜᱮ ᱞᱤᱧ ᱛᱟᱦᱮᱸ ᱠᱟᱱᱟ ᱮᱵᱚᱝ ᱚᱱᱟ ᱠᱷᱟᱹᱛᱤᱨ ᱛᱮ ᱟᱞᱤᱧᱟᱜ ᱴᱤᱴᱢᱮᱱᱴ ᱨᱮᱜᱮ ᱞᱤᱧ ᱛᱟᱦᱮᱸ ᱠᱟᱱᱟ ᱮᱵᱚᱝ ᱡᱚᱢ ᱧᱩ ᱵᱷᱤᱴᱟᱢᱤᱱ ᱠᱚ ᱛᱟᱨᱯᱚᱨᱮ ᱨᱟᱱ ᱠᱚᱸᱦᱚ ᱞᱤᱧ ᱡᱚᱢᱮᱫ ᱠᱟᱱ ᱛᱟᱦᱮᱸᱫ ᱚᱱᱟ ᱠᱚ ᱟᱹᱞᱤᱧ ᱥᱟᱛᱮᱜ ᱵᱟᱠᱚ ᱡᱚᱴᱮᱫ ᱞᱮᱱ ᱠᱷᱟᱹᱛᱤᱨ ᱛᱮ ᱥᱮ ᱟᱹᱞᱤᱧ ᱟᱞᱟᱫᱟ ᱞᱤᱧ ᱛᱟᱦᱮᱸ ᱞᱮᱱ ᱠᱷᱟᱹᱛᱤᱨ ᱛᱮ ᱟᱞᱮᱨᱮᱱ ᱚᱲᱟᱜ ᱦᱚᱲᱟᱜ ᱦᱚᱸ ᱟᱫᱚ ᱠᱤᱱᱛᱩ ᱱᱤᱭᱟᱹ ᱠᱳᱵᱷᱤᱰ ᱱᱟᱭᱤᱱᱴᱤᱱ ᱫᱚ ᱵᱟᱝ ᱦᱩᱭ ᱞᱮᱱ ᱛᱟᱦᱮᱸᱫ